ᱟᱵᱚ ᱴᱚᱞᱟᱨᱮ ᱥᱮᱵᱟ ᱚᱲᱟᱜ ᱨᱮ ᱡᱟᱦᱟᱸᱭ ᱜᱮ ᱡᱩᱫᱤ ᱵᱤᱧ ᱛᱟᱹᱱᱤᱡᱼᱮ ᱜᱮᱨ ᱞᱮᱭᱠᱷᱟᱡ ᱛᱟᱦᱚᱞᱮ ᱚᱱᱟ ᱡᱟᱭᱜᱟ ᱫᱚ ᱛᱤ ᱨᱮᱥᱮ ᱡᱟᱝᱜᱟ ᱨᱮ ᱚᱱᱟ ᱡᱟᱭᱜᱟ ᱫᱚ ᱛᱟᱦᱚᱞᱮ ᱡᱳᱨ ᱛᱮ ᱛᱚᱞ ᱦᱩᱭᱩᱜᱼᱟ ᱩᱨᱤᱡ ᱠᱟᱛᱮᱫ ᱡᱟᱛᱮ ᱱᱚᱛᱮ ᱵᱤᱥ ᱵᱟᱝ ᱨᱟᱠᱟᱵ ᱟᱭ ᱛᱟᱨᱯᱚᱨᱮ ᱩᱵ ᱛᱮ ᱛᱷᱚᱲᱟ ᱚᱱᱟ ᱡᱟᱦᱟᱸ ᱡᱟᱭᱜᱟ ᱠᱚ ᱜᱮᱨ ᱟᱠᱟᱫᱮᱭᱟ ᱚᱱᱟ ᱡᱟᱭᱜᱟ ᱨᱮ ᱚᱱᱟ ᱛᱷᱚᱲᱟ ᱧᱮᱞ ᱦᱩᱭᱩᱜᱼᱟ ᱡᱮ ᱰᱟᱴᱟ ᱠᱚᱫᱚ ᱪᱚᱣᱟᱜ ᱛᱟᱦᱮᱱᱟ ᱡᱩᱫᱤ ᱵᱟ ᱰᱟᱴᱟ ᱵᱟᱹᱱᱩᱜ ᱛᱟᱭᱟ ᱛᱟᱦᱚᱞᱮ ᱱᱩᱠᱩ ᱡᱟᱦᱟᱸᱭ ᱠᱚ ᱚᱱᱟ ᱵᱤᱥ ᱨᱮᱭᱟᱜ ᱡᱷᱟᱬ ᱯᱷᱩᱸᱠ ᱠᱚ ᱵᱟᱲᱟᱭᱟ ᱩᱱᱠᱩ ᱴᱷᱮᱡ ᱦᱚᱸ ᱤᱫᱤ ᱵᱟᱲᱟ ᱦᱩᱭ ᱞᱮᱱᱠᱷᱟᱡ ᱫᱚ ᱡᱷᱟᱬ ᱯᱷᱩᱸᱠ ᱠᱟᱛᱮᱫ ᱡᱩᱫᱤ ᱵᱟᱝ ᱢᱚᱡᱚᱜ ᱛᱟᱭᱟ ᱚᱰᱮᱦᱚᱸ ᱡᱩᱫᱤ ᱧᱮᱞᱚᱜ ᱠᱟᱱᱟᱭ ᱡᱮ ᱩᱱᱤᱦᱚᱸ ᱵᱤᱥ ᱵᱟᱭ ᱯᱷᱮᱰ ᱫᱟᱲᱮᱭᱟᱜ ᱛᱟᱭᱟ ᱛᱟᱦᱚᱞᱮ ᱫᱚ ᱪᱮᱫᱞᱮᱠᱟ ᱦᱩᱭᱩᱜᱼᱟ ᱛᱟᱦᱚᱞᱮ ᱫᱚ ᱦᱟᱥᱯᱟᱛᱟᱞ ᱪᱷᱟᱲᱟ ᱫᱚ ᱤᱫᱤ ᱩᱯᱟᱹᱭᱫᱚ ᱵᱟᱹᱱᱩᱜᱼᱟ ᱚᱸᱰᱮᱫᱚ ᱤᱫᱤᱜᱮ ᱦᱩᱭᱩᱜᱼᱟ